ᱦᱮᱞᱳ ᱜᱚᱢᱞᱮ ᱟᱯᱮ ᱯᱩᱨᱵᱚ ᱥᱤᱝᱵᱷᱩᱢ ᱨᱮᱫᱚ ᱡᱮᱢᱚᱱ ᱧᱮᱞᱡᱚᱝ ᱥᱟᱸᱜᱷᱟᱨ ᱴᱷᱟᱶ ᱠᱚ ᱚᱻ ᱪᱮᱫ ᱞᱮᱠᱟ ᱢᱮᱱᱟᱜᱼᱟ ᱥᱮ ᱵᱟᱝᱼᱟ ᱦᱮᱸ ᱟᱫᱚ ᱚᱠᱟ ᱥᱚᱢᱚᱭ ᱠᱚᱨᱮ ᱚᱱᱟ ᱠᱚᱨᱮ ᱫᱚᱠᱚ ᱥᱮᱱᱚᱜᱼᱟ ᱦᱮᱸ ᱦᱮᱸ ᱟᱨ ᱟᱨ ᱟᱨ ᱚᱠᱟ ᱠᱚᱨᱮ ᱚᱱᱟ ᱠᱚᱨᱮ ᱚᱱᱟ ᱠᱚᱨᱮ ᱫᱚ ᱪᱮᱫ ᱡᱮᱢᱚᱱ ᱦᱮᱸ ᱦᱮᱸ ᱦᱮᱸ ᱟᱫᱚ ᱚᱱᱟᱫᱚ ᱚᱠᱟ ᱥᱚᱢᱚᱭ ᱠᱚ ᱪᱟᱞᱟᱜᱼᱟ ᱦᱚᱸ ᱦᱚᱸ ᱤᱱᱟᱹ ᱦᱮᱡ ᱨᱮᱜᱮ ᱠᱚ ᱯᱟᱨᱚᱢ ᱛᱟᱨᱟᱜᱼᱟ ᱟᱨ ᱟᱨ ᱚᱠᱟ ᱠᱚᱨᱮᱱᱟᱜ ᱥᱮ ᱤᱱᱟᱹ ᱠᱤᱱ ᱜᱮ ᱟᱨ ᱡᱟᱹᱥᱛᱤ ᱠᱟᱨ ᱛᱮᱫᱚ ᱦᱮᱸ ᱟᱫᱚ ᱚᱸᱰᱮ ᱠᱚ ᱧᱮᱧᱮᱞ ᱠᱚ ᱦᱤᱡᱩᱜ ᱫᱚ ᱟᱨ ᱡᱟᱦᱟᱱᱟᱜ ᱠᱚ ᱯᱨᱚᱜᱨᱟᱢ ᱠᱚ ᱵᱟᱠᱚ ᱠᱚᱨᱟᱣᱟ ᱦᱮᱸ ᱟᱫᱚ ᱵᱤᱨ ᱥᱳᱲᱮ ᱠᱚᱫᱚ ᱠᱚ ᱠᱚᱨᱟᱣ ᱜᱮᱭᱟ ᱥᱮ ᱦᱮᱸ ᱚ ᱟᱫᱚ ᱟᱞᱮ ᱦᱚᱸ ᱛᱚᱵᱮ ᱜᱚᱢᱠᱮ ᱱᱤᱛ ᱫᱚ ᱟᱞᱮ ᱦᱤᱡᱩᱜᱼᱟ ᱵᱤᱨ ᱥᱳᱲᱮ ᱞᱮᱠᱟᱛᱮ ᱦᱮᱸ ᱦᱮᱸ ᱦᱮᱸ ᱦᱳᱭ ᱛᱚᱵᱮ ᱠᱷᱟᱱ ᱱᱮᱥ ᱫᱚ ᱟᱞᱮ ᱦᱚᱸᱞᱮ ᱦᱤᱡᱩᱜᱼᱟ ᱵᱮᱥ ᱦᱚᱲ ᱞᱮᱠᱟᱛᱮ ᱦᱚᱲ ᱧᱮᱧᱮᱞ ᱞᱮᱠᱟᱛᱮ ᱢᱟᱱᱮ ᱵᱟᱱᱟᱨ ᱞᱮᱠᱟ ᱛᱮᱜᱮ ᱦᱮᱸ ᱴᱷᱤᱠ ᱜᱮᱭᱟ ᱡᱳᱜᱟᱡᱳᱜᱽ ᱫᱚᱦᱚᱭᱟᱞᱮ ᱴᱷᱤᱠ ᱜᱮᱭᱟ